ᱤᱧ ᱠᱚᱨᱟᱣ ᱟᱠᱟᱫ ᱡᱚᱛᱚᱠᱷᱚᱱ ᱨᱚᱢᱚᱡᱽ ᱥᱟᱸᱜᱷᱟᱨ ᱫᱚ ᱫᱟᱫᱟᱣᱟᱜ ᱵᱟᱯᱞᱟ ᱛᱟᱦᱮᱸ ᱠᱟᱱᱟ ᱚᱱᱟ ᱦᱤᱞᱳᱜ ᱫᱚ ᱟᱞᱮ ᱡᱚᱛᱚ ᱦᱚᱲ ᱟᱹᱰᱤ ᱨᱟᱹᱥᱠᱟᱹ ᱨᱮᱞᱮ ᱛᱟᱦᱮᱸ ᱠᱟᱱᱟ ᱫᱟᱫᱟᱣᱟᱜ ᱵᱟᱯᱞᱟ ᱨᱮ ᱵᱟᱹᱨᱭᱟᱹᱛᱚᱜ ᱥᱮᱱᱚᱜ ᱚᱸᱰᱮ ᱮᱱᱮᱡ ᱥᱮᱨᱮᱧ ᱥᱟᱸᱜᱟᱛ ᱠᱩᱲᱤ ᱠᱚ ᱥᱟᱞᱟᱜ ᱚᱸᱰᱮ ᱮᱱᱮᱡ ᱥᱮᱨᱮᱧ ᱟᱹᱰᱤ ᱨᱟᱹᱥᱠᱟᱹ ᱵᱩᱡᱷᱟᱹᱜ ᱠᱟᱱ ᱛᱟᱦᱮᱸ ᱠᱟᱱᱟ ᱟᱨ ᱟᱞᱮ ᱚᱲᱟᱜ ᱟᱹᱰᱤᱜᱟᱱ ᱯᱮᱲᱟ ᱠᱚᱠᱚ ᱦᱤᱡᱩᱜ ᱠᱟᱱ ᱛᱟᱦᱮᱸ ᱠᱟᱱᱟ ᱚᱱᱟ ᱠᱷᱟᱹᱛᱤᱨ ᱜᱮ ᱟᱹᱰᱤ ᱨᱟᱹᱥᱠᱟᱹ ᱜᱤᱧ ᱵᱩᱡᱷᱟᱹᱣᱮᱫ ᱛᱥᱦᱮᱱᱟ ᱚᱱᱟ ᱛᱟᱭᱱᱚᱢ ᱫᱚ ᱡᱚᱛᱚ ᱦᱚᱲ ᱨᱟᱹᱥᱠᱟᱹ ᱨᱮᱞᱮ ᱛᱟᱦᱮᱸ ᱠᱟᱱᱟ ᱡᱮ ᱫᱟᱫᱟᱣᱟᱜ ᱵᱟᱯᱞᱟ ᱦᱩᱭᱩᱜ ᱠᱟᱱᱟ ᱚᱱᱟ ᱠᱷᱟᱹᱛᱤᱨ ᱡᱚᱛᱚ ᱦᱚᱲ ᱟᱹᱰᱤ ᱨᱟᱹᱥᱠᱟᱹ ᱨᱮᱞᱮ ᱛᱟᱦᱮᱸ ᱠᱟᱱᱟ ᱫᱟᱫᱟᱣᱟᱜ ᱵᱟᱯᱞᱟ ᱨᱮᱫᱚ ᱟᱹᱰᱤᱜᱟᱱ ᱥᱟᱸᱜᱟᱛ ᱠᱩᱲᱤ ᱠᱚ ᱥᱟᱞᱟᱜ ᱤᱧ ᱮᱱᱮᱡ ᱠᱮᱫ ᱟᱹᱧ ᱥᱮᱨᱮᱧ ᱠᱮᱫ ᱟᱹᱧ ᱟᱹᱰᱤ ᱨᱚᱠᱚᱢ ᱦᱩᱭᱱᱟ ᱫᱟᱫᱟᱣᱟᱜ ᱵᱟᱯᱞᱟ ᱨᱮ ᱟᱹᱰᱤ ᱠᱤᱪᱷᱩ ᱦᱩᱭᱱᱟ ᱫᱟᱫᱟᱣᱟᱜ ᱵᱟᱯᱞᱟ ᱨᱮ ᱟᱹᱰᱤᱜᱟᱱ ᱯᱮᱲᱟ ᱠᱚᱠᱚ ᱦᱮᱡ ᱞᱮᱱᱟ ᱦᱚᱞᱟ ᱞᱮ ᱧᱟᱯᱟᱢ ᱮᱱᱟ ᱟᱹᱰᱤᱜᱮ ᱨᱟᱹᱥᱠᱟᱹ ᱫᱟᱫᱟᱣᱟᱜ ᱵᱟᱯᱞᱟ ᱦᱩᱭᱮᱱ ᱛᱟᱭᱟ ᱟᱹᱰᱤ ᱨᱟᱥᱠᱟᱹ ᱨᱮᱱᱟᱜ ᱠᱟᱛᱷᱟ ᱛᱟᱦᱮᱸ ᱠᱟᱱ ᱛᱟᱞᱮᱭᱟ ᱟᱹᱰᱤ ᱨᱟᱹᱥᱠᱟᱹ ᱟᱹᱰᱤ ᱨᱚᱢᱚᱡᱽ ᱞᱮ ᱵᱩᱡᱷᱟᱹᱣ ᱠᱮᱫᱼᱟ ᱥᱮᱛᱟᱜ ᱠᱷᱚᱱ ᱟᱹᱭᱩᱵ ᱫᱷᱟᱹᱵᱤᱡ ᱨᱟᱹᱥᱠᱟᱹ ᱛᱮᱜᱮᱞᱮ ᱯᱟᱨᱚᱢ ᱠᱮᱫᱼᱟ ᱩᱱ ᱦᱤᱞᱳᱜ ᱫᱚ ᱟᱨ ᱡᱚᱛᱚ ᱦᱚᱲ ᱠᱚᱜᱮ ᱟᱹᱰᱤ ᱨᱟᱹᱥᱠᱟᱹ ᱨᱮᱞᱮ ᱛᱟᱦᱮᱸᱭᱮᱱᱟ ᱫᱟᱫᱟᱣᱟᱜ ᱵᱟᱯᱞᱟ ᱨᱮᱫᱚ ᱟᱹᱰᱤᱜᱟᱱ ᱯᱮᱲᱟ ᱠᱚᱞᱮ ᱞᱟᱹᱭᱟᱫ ᱠᱚ ᱛᱟᱦᱮᱸᱫᱼᱟ ᱵᱷᱚᱡᱽ ᱠᱚᱦᱚᱸ ᱟᱹᱰᱤ ᱢᱚᱡᱽ ᱛᱮᱜᱮ ᱦᱩᱭᱱᱟ ᱢᱚᱡᱽ ᱛᱮᱜᱮ ᱵᱟᱯᱞᱟ ᱠᱚᱦᱚᱸ ᱯᱟᱨᱚᱢᱮᱱᱟ ᱟᱨ ᱢᱚᱡᱽ ᱛᱮᱜᱮ ᱡᱚᱛᱚᱣᱟᱜ ᱯᱟᱨᱚᱢ ᱮᱱᱟ ᱱᱚᱣᱟ ᱠᱷᱟᱹᱛᱤᱨ ᱛᱮᱜᱮ ᱟᱹᱰᱤ ᱨᱟᱹᱥᱠᱟᱹᱧ ᱵᱩᱡᱷᱟᱹᱣ ᱠᱮᱫᱼᱟ ᱡᱮ ᱵᱟᱝ ᱫᱟᱫᱟᱣᱟᱜ ᱵᱟᱯᱞᱟ ᱫᱚ ᱟᱹᱰᱤ ᱢᱚᱡᱽ ᱛᱮᱜᱮ ᱦᱩᱭᱱᱟ ᱟᱹᱰᱤ ᱨᱚᱢᱚᱡᱽ ᱛᱮᱜᱮ ᱦᱩᱭᱱᱟ ᱟᱹᱰᱤ ᱨᱟᱹᱥᱠᱟᱹ ᱛᱮᱜᱮ ᱦᱩᱭᱱᱟ ᱚᱱᱟ ᱠᱷᱟᱹᱛᱤᱨ ᱜᱮ ᱟᱹᱰᱤ ᱨᱟᱹᱥᱠᱟᱹ ᱨᱮᱜᱮ ᱢᱤᱱᱟᱹᱧᱟ ᱤᱧᱫᱚ ᱡᱮ ᱫᱟᱫᱟᱣᱟᱜ ᱵᱟᱯᱞᱟ ᱟᱹᱰᱤ ᱵᱮᱥ ᱛᱮ ᱯᱟᱨᱚᱢᱮᱱᱟ